ᱟᱞᱮ ᱱᱚᱣᱟ ᱟᱹᱛᱩ ᱫᱤᱥᱚᱢ ᱠᱷᱚᱱᱟᱜ ᱫᱚ ᱥᱟᱜᱟᱲᱟᱱ ᱡᱚᱱᱛᱨᱚ ᱫᱚ ᱩᱱᱟᱹᱜ ᱡᱚᱱᱛᱨᱚ ᱵᱚᱞᱛᱮ ᱜᱟᱹᱰᱤ ᱢᱮᱱᱟᱜᱼᱟ ᱵᱟᱥ ᱢᱮᱱᱟᱜᱼᱟ ᱴᱨᱮᱱ ᱢᱮᱱᱟᱜᱼᱟ ᱴᱚᱴᱳ ᱢᱮᱱᱟᱜᱼᱟ ᱥᱟᱭᱠᱮᱞ ᱢᱮᱱᱟᱜᱼᱟ ᱢᱳᱴᱚᱨ ᱥᱟᱭᱠᱮᱞ ᱢᱮᱱᱟᱜᱼᱟ ᱟᱨᱚ ᱱᱚᱣᱟ ᱠᱷᱚᱱᱟᱜ ᱡᱟᱦᱟᱸ ᱡᱟᱹᱥᱛᱤ ᱥᱟᱺᱜᱤᱧ ᱠᱚ ᱪᱟᱞᱟᱜᱼᱟ ᱩᱱᱠᱩ ᱞᱟᱹᱜᱤᱫ ᱫᱚ ᱟᱨᱚ ᱡᱮᱢᱚᱱ ᱠᱳᱞᱠᱟᱛᱟ ᱠᱷᱚᱱᱟᱜ ᱫᱚ ᱥᱮ ᱮᱭᱟᱨᱯᱳᱨᱴ ᱫᱚᱢ ᱫᱚᱢ ᱠᱷᱚᱱᱟᱜ ᱫᱚ ᱯᱞᱮᱱ ᱢᱮᱱᱟᱜᱼᱟ ᱱᱮᱜ ᱮ ᱱᱤᱭᱟᱹ ᱠᱚᱜᱮ ᱥᱟᱜᱟᱲ ᱵᱟᱦᱚᱱ ᱫᱚ ᱢᱮᱱᱟᱜ ᱛᱟᱞᱮᱭᱟ